ᱠᱷᱩᱪᱨᱟᱹ ᱯᱟᱭᱠᱟᱨᱤ ᱵᱟᱡᱟᱨ ᱵᱟᱵᱚᱫ ᱢᱮᱱ ᱞᱮᱠᱷᱟᱱ ᱟᱹᱰᱤ ᱜᱟᱱ ᱜᱮ ᱠᱟᱛᱷᱟ ᱢᱮᱱᱚᱜᱚᱜᱼᱟ ᱟᱫᱚ ᱱᱚᱜᱼᱚᱭ ᱱᱚᱣᱟ ᱢᱤᱫᱴᱟᱝ ᱥᱤᱥᱴᱮᱢ ᱢᱮᱱᱟᱜ ᱠᱷᱟᱹᱛᱤᱨ ᱟᱹᱰᱤ ᱜᱟᱱ ᱟᱹᱰᱤ ᱞᱮᱠᱟᱱ ᱦᱚᱲ ᱜᱮᱠᱚ ᱩᱯᱚᱠᱟᱨᱚᱜ ᱠᱟᱱᱟ ᱡᱮᱞᱮᱠᱟ ᱡᱟᱦᱟᱸ ᱠᱷᱩᱪᱨᱟᱹ ᱠᱟᱨᱵᱟᱨᱤ ᱠᱚ ᱱᱩᱠᱩ ᱯᱟᱭᱠᱟᱹᱨᱤ ᱢᱟᱫᱽᱫᱷᱚᱢ ᱛᱮ ᱢᱮᱱ ᱫᱚ ᱟᱹᱛᱷᱟᱹᱱ ᱜᱟᱱ ᱩᱛᱩ ᱟᱱᱟᱡᱽ ᱡᱮ ᱡᱟᱦᱟᱱ ᱡᱤᱱᱤᱥ ᱠᱚᱜᱮ ᱩᱱᱠᱩ ᱠᱚ ᱟᱢᱫᱟᱱᱤᱭᱟ ᱩᱱᱠᱩ ᱠᱚ ᱠᱟᱹᱴᱤᱡ ᱠᱟᱹᱴᱤᱡ ᱡᱟᱦᱟᱸ ᱵᱮᱵᱥᱟᱭᱤ ᱩᱱᱠᱩ ᱴᱷᱮᱱ ᱠᱷᱚᱱᱟᱜ ᱱᱟᱹᱦᱤ ᱱᱤᱫᱷᱟᱹᱱ ᱠᱚᱢ ᱧᱚᱜ ᱯᱩᱭᱥᱟᱹ ᱛᱮ ᱠᱚ ᱮᱢᱟ ᱠᱚᱣᱟ ᱮᱵᱟᱨ ᱩᱱᱠᱩ ᱴᱷᱮᱱ ᱠᱷᱚᱱᱟᱜ ᱟᱨᱦᱚᱸ ᱠᱚ ᱠᱤᱨᱤᱧ ᱡᱚᱝᱼᱟ ᱮᱢᱱᱤ ᱥᱟᱫᱷᱟᱨᱚᱱ ᱦᱚᱲ ᱠᱚ ᱟᱫᱚ ᱱᱚᱜᱱᱟ ᱢᱟᱫᱽᱫᱷᱚᱢ ᱢᱮᱱᱟᱜ ᱠᱷᱟᱹᱛᱤᱨ ᱡᱮ ᱯᱚᱛᱮᱠ ᱴᱤ ᱡᱟᱭᱜᱟ ᱨᱮ ᱯᱚᱛᱮᱠᱴᱤ ᱦᱩᱰᱤᱧ ᱢᱟᱨᱟᱝ ᱵᱟᱡᱟᱨ ᱨᱮ ᱱᱟᱱᱟ ᱦᱩᱱᱟᱹᱨ ᱥᱟᱺᱜᱤᱧ ᱥᱟᱺᱜᱤᱧ ᱵᱟᱨᱦᱮ ᱠᱚᱨᱮᱱᱟᱜ ᱡᱤᱱᱤᱥ ᱠᱚᱦᱚᱸ ᱧᱟᱢᱚᱜᱚᱜᱼᱟ ᱱᱚᱜᱼᱚᱭ ᱱᱟ ᱢᱟᱫᱽᱫᱷᱚᱢ ᱢᱮᱱᱟᱜ ᱠᱷᱟᱹᱛᱤᱨ ᱦᱳᱭᱛᱚ ᱢᱤᱫᱴᱟᱝ ᱡᱟᱦᱟᱱ ᱡᱤᱱᱤᱥ ᱠᱤᱨᱤᱧ ᱞᱟᱹᱜᱤᱫ ᱛᱮ ᱟᱹᱰᱤ ᱥᱟᱺᱜᱤᱧ ᱥᱮ ᱢᱟᱨᱟᱝ ᱵᱟᱡᱟᱨ ᱠᱳᱞᱠᱟᱛᱟ ᱫᱷᱟᱹᱨᱤᱡ ᱦᱚᱸ ᱥᱮᱱ ᱦᱩᱭ ᱠᱚᱜᱼᱟ ᱦᱳᱭᱛᱳ ᱟᱫᱚ ᱚᱱᱟ ᱯᱟᱹᱭᱠᱟᱹᱨᱤ ᱢᱟᱫᱽᱫᱷᱚᱢ ᱢᱮᱱᱟᱜ ᱠᱷᱟᱹᱛᱤᱨ ᱱᱩᱠᱩ ᱫᱚ ᱥᱚᱨᱟ ᱥᱚᱨᱤ ᱥᱟᱺᱜᱤᱧ ᱵᱟᱡᱟᱨ ᱠᱷᱚᱱᱟᱜ ᱟᱯᱱᱟᱨ ᱥᱩᱨ ᱥᱩᱯᱩᱨ ᱵᱟᱡᱟᱨ ᱥᱮ ᱢᱟᱨᱠᱮᱴ ᱛᱮᱠᱚ ᱟᱹᱜᱩᱭᱮᱫᱟ ᱮᱵᱟᱨ ᱩᱱᱠᱩ ᱟᱠᱚ ᱠᱷᱚᱱ ᱞᱟᱛᱟᱨ ᱠᱟᱫᱟᱠ ᱨᱮᱱ ᱠᱟᱨᱵᱟᱨᱤ ᱥᱮ ᱵᱮᱵᱥᱟᱭᱤ ᱠᱚ ᱠᱚ ᱟᱠᱷᱨᱤᱧ ᱟᱠᱚᱣᱟ ᱟᱵᱟᱨ ᱩᱱᱠᱩ ᱴᱷᱮᱱ ᱠᱷᱚᱱᱟᱜ ᱱᱚᱣᱟ ᱟᱫᱚ ᱡᱟᱦᱟᱸ ᱠᱷᱚᱨᱚᱡᱽ ᱠᱚᱜᱼᱟ ᱥᱟᱺᱜᱤᱧ ᱠᱷᱚᱱ ᱟᱹᱜᱩ ᱞᱟᱹᱜᱤᱫ ᱛᱮ ᱚᱱᱟ ᱠᱷᱚᱱ ᱦᱚᱸ ᱠᱚᱢ ᱯᱩᱭᱥᱟᱹ ᱛᱮ ᱥᱮ ᱠᱚᱢ ᱠᱷᱚᱨᱚᱪ ᱛᱮ ᱱᱩᱠᱩ ᱴᱷᱮᱱ ᱠᱷᱚᱱᱟᱜ ᱧᱟᱢᱚᱜᱚᱜᱼᱟ ᱟᱫᱚ ᱚᱱᱟ ᱟᱢᱫᱟᱱᱤ ᱨᱚᱯᱛᱟᱱᱤ ᱠᱷᱩᱪᱨᱟᱹ ᱯᱟᱭᱠᱟᱨᱤ ᱱᱚᱜᱱᱟ ᱛᱟᱦᱮᱸ ᱞᱮᱱ ᱠᱷᱟᱚᱱ ᱥᱮ ᱢᱮᱱᱟᱜ ᱛᱮ ᱥᱟᱫᱷᱟᱨᱚᱱ ᱦᱚᱲ ᱠᱚ ᱥᱮ ᱢᱤᱰᱤᱞ ᱠᱞᱟᱥ ᱦᱚᱲ ᱠᱚ ᱟᱹᱰᱤ ᱜᱟᱱ ᱜᱮᱠᱚ ᱩᱯᱚᱠᱟᱨᱚᱜ ᱠᱟᱱᱟ ᱟᱨ ᱪᱮᱫ ᱫᱚᱥᱟᱨ ᱠᱩᱠᱞᱤ ᱵᱩᱞᱩᱝ ᱥᱩᱱᱩᱢ ᱛᱮᱭᱟᱜ ᱜᱚᱱᱚᱝ ᱱᱮ ᱦᱟᱹᱞᱤ ᱥᱮᱨᱢᱟ ᱨᱮ ᱵᱩᱞᱩᱝ ᱥᱩᱱᱩᱢ ᱨᱮᱭᱟᱜ ᱜᱚᱱᱚᱝ ᱫᱚ ᱥᱮ ᱩᱛᱩ ᱨᱮᱭᱟᱜ ᱜᱚᱱᱚᱝ ᱠᱚᱫᱚ ᱟᱹᱰᱤ ᱜᱟᱱ ᱜᱮ ᱵᱚᱫᱚᱞ ᱟᱠᱟᱱᱟ ᱫᱤᱱᱟᱹᱢ ᱫᱤᱱ ᱨᱮᱭᱟᱜ ᱡᱟᱦᱟᱸ ᱵᱟᱡᱟᱨ ᱟᱬᱜᱚ ᱨᱟᱠᱟᱵ ᱠᱟ ᱣᱰᱤ ᱚᱱᱟ ᱫᱚ ᱫᱤᱱᱚᱢ ᱫᱤᱱ ᱜᱮ ᱵᱚᱫᱚᱞ ᱪᱟᱞᱟᱜ ᱠᱟᱱᱟ ᱟᱫᱚᱱᱚᱜ ᱱᱟ ᱵᱚᱫᱚᱞ ᱫᱚ ᱡᱟᱦᱟᱸ ᱞᱮᱠᱟ ᱦᱚᱲ ᱠᱚ ᱠᱟᱹᱢᱤ ᱟᱹᱥᱩᱞᱚᱜ ᱠᱟᱱᱟ ᱦᱳᱭᱛᱳ ᱵᱟᱹᱫᱽ ᱠᱷᱮᱛ ᱥᱮ ᱡᱟᱦᱟᱱ ᱮᱴᱟᱜ ᱠᱚ ᱠᱟᱹᱢᱤᱭᱮᱫᱟ ᱩᱱᱠᱩ ᱪᱮᱫ ᱞᱮᱠᱟ ᱥᱳᱢᱳᱥᱟ ᱨᱮᱠᱚ ᱛᱟᱦᱮᱱ ᱠᱟᱱᱟ ᱟᱸᱱᱟᱴ ᱨᱮᱠᱚ ᱛᱟᱦᱮᱱ ᱠᱟᱱᱟ ᱚᱱᱠᱟ ᱜᱮ ᱪᱟᱹᱠᱨᱤ ᱵᱟᱹᱠᱨᱤ ᱦᱚᱲ ᱠᱚᱦᱚᱸ ᱢᱤᱫᱴᱟᱝ ᱟᱸᱱᱟᱴ ᱫᱚ ᱥᱮᱴᱮᱨᱚᱜ ᱠᱟᱱ ᱜᱮᱭᱟ ᱵᱟᱡᱟᱨ ᱨᱮᱭᱟᱜ ᱢᱤᱫᱴᱟᱝ ᱫᱨᱚᱵᱚ ᱢᱩᱞᱚ ᱞᱮᱠᱟ ᱛᱮ ᱢᱤᱫᱴᱟᱝ ᱠᱟᱹᱢᱤ ᱨᱮᱭᱥᱟᱜ ᱠᱩᱲᱟᱹᱭ ᱫᱚ ᱚᱱᱠᱟ ᱞᱮᱠᱟ ᱵᱟᱝ ᱧᱟᱢᱚᱜᱚᱜ ᱠᱟᱱᱟ ᱡᱮᱞᱮᱠᱟ ᱩᱛᱩ ᱵᱩᱞᱩᱝ ᱥᱩᱱᱩᱢ ᱨᱮᱭᱟᱜ ᱫᱟᱢ ᱵᱟᱲᱦᱟᱣ ᱥᱟᱶ ᱥᱟᱶᱛᱮ ᱱᱚᱣᱟ ᱨᱮᱭᱟᱜ ᱠᱟᱹᱣᱰᱤ ᱨᱮᱭᱟᱜ ᱥᱮ ᱠᱟᱹᱢᱤ ᱨᱮᱭᱟᱜ ᱠᱩᱲᱟᱹᱭ ᱠᱚᱦᱚᱸ ᱡᱩᱫᱤ ᱵᱚᱫᱚᱞ ᱤᱫᱤ ᱠᱚᱜᱼᱟ ᱥᱮ ᱵᱟᱹᱲᱛᱤ ᱤᱫᱤ ᱠᱚᱜᱼᱟ ᱛᱟᱦᱚᱞᱮ ᱱᱚᱣᱟ ᱢᱤᱫᱴᱟᱝ ᱵᱮᱞᱮᱥ ᱨᱮ ᱛᱟᱦᱮᱸ ᱠᱚᱜᱼᱟ ᱟᱫᱚ ᱚᱱᱟ ᱵᱮᱞᱮᱥ ᱨᱮ ᱢᱤᱫᱴᱟᱝ ᱮᱴᱠᱮᱴᱚᱬᱮ ᱦᱤᱡᱩᱜ ᱠᱟᱱᱟ ᱢᱤᱫ ᱞᱮᱛᱟᱲ ᱦᱚᱣᱟ ᱢᱤᱫᱴᱟᱝ ᱥᱚᱢᱚ ᱢᱩᱞᱞᱚ ᱥᱮ ᱥᱚᱢᱚ ᱢᱟᱱ ᱵᱟᱝ ᱪᱟᱞᱟᱜ ᱠᱟᱱ ᱠᱷᱟᱹᱛᱤᱨ ᱚᱱᱟ ᱛᱮ ᱢᱤᱫ ᱴᱟᱝ ᱟᱱᱟᱴ ᱴᱮᱭᱟᱨᱚᱜ ᱠᱟᱱᱟ ᱚᱱᱟ ᱛᱮ ᱥᱮᱨᱢᱟ ᱨᱮ ᱩᱛᱩ ᱵᱩᱞᱩᱝ ᱥᱩᱱᱩᱢ ᱛᱮᱭᱟᱜ ᱜᱚᱱᱚᱝ ᱫᱚ ᱵᱟᱹᱲᱛᱤ ᱠᱷᱚᱱ ᱵᱟᱹᱲᱛᱤ ᱤᱫᱤᱜ ᱠᱟᱱ ᱜᱮᱭᱟ ᱵᱟᱹᱲᱛᱤᱜ ᱠᱟᱱᱟ ᱡᱮ ᱵᱟᱝ ᱠᱚᱢᱚᱜ ᱠᱟᱱᱟ ᱱᱚᱜᱱᱟ ᱫᱚ ᱠᱟᱹᱴᱤᱡ ᱜᱟᱱ ᱟᱱᱟᱴ ᱫᱚ ᱛᱟᱦᱮᱱ ᱠᱟᱱ ᱜᱮᱭᱟ ᱟᱫᱚ ᱚᱱᱟ ᱟᱱᱟᱴ ᱡᱩᱫᱤ ᱥᱟᱺᱜᱤᱧ ᱠᱚᱨᱛᱮ ᱜᱮᱞᱮ ᱛᱟᱦᱚᱞᱮ ᱠᱚᱢ ᱵᱮᱥᱤ ᱥᱟᱱᱟᱢ ᱠᱚᱜᱮ ᱩᱛᱩ ᱟᱱᱟᱡᱽ ᱠᱚᱫᱚ ᱟᱢᱫᱟᱱᱤ ᱦᱩᱭᱩᱜ ᱛᱟᱵᱚᱱᱟ ᱚᱲᱟᱜ ᱥᱟᱢᱟᱝ ᱠᱚᱨᱮᱫ ᱥᱮ ᱵᱟᱹᱫᱽ ᱠᱷᱮᱛ ᱠᱚᱨᱮᱫ ᱠᱚᱢ ᱵᱮᱥᱤ ᱱᱚᱣᱟ ᱟᱨᱡᱟᱣ ᱦᱩᱭᱩᱜ ᱛᱟᱵᱚᱱᱟ ᱠᱷᱮᱛ ᱵᱟᱹᱫᱽ ᱨᱮ ᱪᱟᱥ ᱦᱩᱭᱩᱜ ᱛᱟᱵᱚᱱᱟ ᱡᱟᱨ ᱯᱷᱚᱞᱮ ᱢᱤᱫᱴᱟᱝ ᱪᱟᱥ ᱨᱮᱭᱟᱜ ᱟᱢᱟᱫᱟᱱᱤ ᱵᱟᱹᱲᱛᱤ ᱛᱟᱦᱮᱱ ᱠᱷᱟᱱ ᱜᱮ ᱫᱚᱨᱫᱢ ᱠᱚᱦᱚᱸ ᱢᱤᱫᱴᱟᱝ ᱵᱮᱞᱮᱱᱥ ᱨᱮ ᱛᱟᱦᱮᱱᱟ ᱡᱟᱦᱟᱸ ᱨᱮ ᱟᱢᱫᱟᱱᱤ ᱠᱚ ᱛᱟᱦᱮᱱᱟ ᱚᱸᱰᱮ ᱜᱮ ᱫᱟᱢ ᱦᱚᱸ ᱵᱟᱹᱲᱛᱚᱜᱼᱟ ᱛᱟᱦᱚᱞᱮ ᱟᱢᱫᱟᱱᱤ ᱨᱚᱯᱚᱛᱟᱱᱤ ᱨᱮ ᱢᱤᱫᱴᱮᱱ ᱰᱤᱯᱷᱮᱱᱴ ᱟᱭ ᱩᱛᱩ ᱵᱩᱞᱩᱝ ᱥᱩᱱᱩᱢ ᱨᱮᱭᱟᱜ ᱫᱟᱢ ᱟᱬᱜᱚ ᱨᱟᱠᱟᱵ ᱚᱱᱞᱟᱭᱤᱱ ᱥᱚᱯᱤᱝ ᱵᱟᱵᱚᱫ ᱢᱮᱱ ᱞᱮᱠᱷᱟᱱ ᱟᱹᱰᱤ ᱜᱮ ᱱᱟᱯᱟᱭᱟ ᱚᱱᱞᱟᱭᱤᱱ ᱢᱟᱫᱽᱫᱷᱚᱢ ᱛᱮ ᱚᱠᱛᱚ ᱵᱟᱧᱪᱟᱜᱼᱟ ᱚᱠᱚᱭᱟᱜ ᱦᱳᱭᱛᱳ ᱚᱠᱛᱚ ᱵᱟᱹᱱᱩᱜᱼᱟ ᱡᱟᱦᱟᱱ ᱠᱟᱹᱢᱤ ᱨᱮ ᱡᱚᱦᱚᱲᱮ ᱛᱟᱦᱮᱱᱟ ᱛᱟᱦᱚᱞᱮ ᱚᱱᱟ ᱚᱠᱛᱚ ᱩᱱᱤ ᱚᱲᱟᱜ ᱠᱷᱚᱱᱟᱜ ᱜᱮ ᱠᱟᱹᱢᱤᱨᱮᱭ ᱞᱟᱜᱟᱣ ᱫᱟᱲᱮᱜᱼᱟ ᱱᱤᱛᱳᱜ ᱫᱚ ᱥᱢᱟᱴ ᱯᱷᱳᱱ ᱠᱷᱚᱱᱟᱜ ᱦᱚᱸ ᱠᱚᱢᱯᱤᱭᱩᱴᱟᱨ ᱞᱮᱯᱴᱳᱯ ᱠᱷᱚᱱᱟᱜ ᱦᱚᱸ ᱚᱱᱠᱟᱱᱟᱜ ᱡᱚᱢᱟᱜ ᱵᱮᱵᱟᱦᱟᱨᱟᱜ ᱦᱚᱨᱚᱜ ᱵᱟᱸᱫᱮᱭᱟᱜ ᱥᱟᱱᱟᱢᱟᱜ ᱜᱮ ᱧᱟᱢᱚᱜᱚᱜ ᱠᱟᱱᱟ ᱱᱚᱣᱟ ᱨᱮ ᱪᱮᱫ ᱞᱮᱠᱟ ᱡᱮᱢᱚᱱ ᱢᱤᱫᱴᱟᱝ ᱱᱟᱯᱟᱭ ᱯᱟᱦᱟᱴᱟ ᱢᱮᱱᱟᱜᱼᱟ ᱚᱱᱠᱟ ᱜᱮ ᱵᱟᱹᱲᱤᱡ ᱯᱟᱦᱟᱴᱟ ᱦᱚᱸ ᱢᱮᱱᱟᱜᱼᱟ ᱚᱱᱟᱛᱮ ᱚᱠᱚᱭ ᱠᱚ ᱨᱮᱡᱤᱥᱴᱟᱱᱴ ᱡᱟᱦᱟᱸ ᱚᱱᱞᱟᱭᱤᱱ ᱠᱟᱨᱵᱟᱨᱤ ᱠᱚ ᱚᱱᱟ ᱢᱤᱫᱴᱟᱝ ᱧᱮᱞ ᱪᱤᱭᱟᱹ ᱠᱟᱛᱮ ᱛᱚᱵᱮᱭᱟᱱᱟᱜ ᱱᱚᱣᱟ ᱨᱮ ᱳᱰᱟᱨ ᱥᱮ ᱮᱰᱽᱵᱷᱟᱱᱥ ᱮᱢ ᱦᱩᱭᱩᱜᱼᱟ ᱵᱟᱝᱠᱷᱟᱱ ᱠᱟᱹᱡ ᱪᱟᱞᱟᱝ ᱚᱥᱟᱵᱫᱷᱟᱱᱚᱛᱟ ᱛᱟᱦᱮᱱᱟ ᱛᱟᱦᱚᱞᱮ ᱱᱚᱣᱟ ᱢᱟᱫᱽᱫᱷᱚᱢ ᱛᱮᱦᱚᱸ ᱦᱚᱲ ᱠᱚ ᱮᱲᱮ ᱦᱚᱪᱚᱜ ᱠᱟᱱᱟ ᱡᱮᱞᱮᱠᱟ ᱱᱟᱯᱟᱭᱟ ᱚᱱᱠᱟ ᱦᱚᱸ ᱵᱟᱹᱲᱤᱡᱼᱟ ᱵᱟᱱᱟᱨ ᱜᱮ ᱵᱟᱱᱟᱨ ᱴᱷᱮᱱ ᱜᱮ ᱱᱤᱡᱮ ᱪᱮᱫ ᱞᱮᱠᱟᱢ ᱵᱮᱵᱷᱟᱨᱟ ᱚᱱᱠᱟ ᱞᱮᱠᱟ ᱜᱮ ᱪᱟᱞᱟᱜᱼᱟ ᱛᱚ ᱢᱮᱱ ᱞᱮᱠᱷᱟᱱ ᱫᱚ ᱚᱱᱞᱟᱭᱤᱱ ᱥᱚᱯᱤᱝ ᱵᱟᱵᱚᱫ ᱫᱚ ᱟᱹᱰᱤ ᱜᱮ ᱱᱟᱯᱟᱭᱟ ᱡᱟᱦᱟᱭ ᱟᱹᱰᱤ ᱚᱠᱛᱚ ᱠᱟᱹᱢᱤ ᱵᱷᱤᱲ ᱨᱮᱠᱚ ᱛᱟᱦᱮᱱᱟ ᱥᱮ ᱵᱟᱡᱟᱨ ᱥᱮᱱᱚᱜ ᱦᱚᱲ ᱵᱟᱹᱱᱩᱜ ᱠᱚᱛᱟᱠᱚᱣᱟ ᱮᱠᱞᱟ ᱥᱩᱢᱩᱝ ᱦᱚᱲ ᱠᱟᱱᱟ ᱠᱚ ᱩᱱᱠᱩ ᱠᱚ ᱯᱚᱠᱷᱮ ᱫᱚ ᱟᱹᱰᱤ ᱜᱮ ᱱᱟᱯᱟᱭᱟ ᱚᱲᱟᱜ ᱨᱮ ᱫᱩᱲᱩᱵ ᱠᱟᱛᱮ ᱜᱮ ᱱᱚᱣᱟ ᱡᱟᱦᱟᱸ ᱱᱟᱜ ᱡᱤᱱᱤᱥ ᱜᱮ ᱳᱰᱟᱨ ᱞᱮᱠᱷᱟᱱ ᱚᱲᱟᱜ ᱛᱮ ᱥᱮᱴᱮᱨᱟᱭᱟ ᱛᱟᱦᱚᱞᱮ ᱢᱮᱱᱞᱮᱠᱷᱟᱱ ᱫᱚ ᱱᱮᱦᱟᱞᱤ ᱚᱱᱞᱟᱭᱤᱱ ᱥᱚᱯᱤᱝ ᱢᱤᱫᱴᱟᱝ ᱢᱟᱫᱽᱫᱷᱚᱢ ᱫᱚ ᱱᱟᱯᱟᱭ ᱜᱮᱭᱟ ᱢᱮᱱᱛᱤᱧ ᱢᱮᱱ ᱚᱪᱚᱭᱟ ᱱᱚᱣᱟ ᱤᱫᱤ ᱠᱟᱛᱮ ᱵᱩᱜᱤ ᱟᱨ ᱵᱟᱹᱲᱤᱡ ᱫᱚ ᱪᱮᱫ ᱠᱟᱱᱟ ᱱᱚᱣᱟ ᱢᱮᱱ ᱞᱮᱠᱷᱟᱱ ᱚᱱᱤᱧ ᱢᱮᱱ ᱠᱮᱫ ᱞᱮᱠᱟ ᱡᱟᱦᱟᱭ ᱮ ᱵᱮᱵᱷᱟᱨ ᱮᱫᱟ ᱡᱟᱦᱟᱭ ᱚᱱᱞᱟᱭᱤᱱ ᱛᱮᱭ ᱚᱰᱟᱨ ᱮᱫᱟ ᱩᱱᱤ ᱚᱠᱟ ᱞᱮᱠᱟ ᱵᱷᱟᱵᱛᱮᱭ ᱟᱡ ᱮ ᱵᱮᱵᱷᱟᱨ ᱮᱫᱟ ᱥᱮᱭ ᱚᱰᱟᱨ ᱮᱫᱟ ᱚᱱᱟ ᱫᱚ ᱟᱡ ᱴᱷᱮᱱ ᱜᱮ ᱱᱤᱨᱵᱷᱚᱨᱟ ᱱᱚᱝᱠᱟᱱ ᱱᱤᱭᱟᱹ ᱚᱠᱛᱚ ᱨᱮ ᱟᱹᱰᱤ ᱜᱟᱱ ᱨᱮᱡᱤᱥᱴᱟᱨ ᱵᱟᱝ ᱨᱮᱡᱤᱥᱴᱟᱨ ᱮᱯᱥ ᱠᱚᱦᱚᱸ ᱢᱮᱱᱟᱜᱼᱟ ᱟᱫᱚ ᱱᱚᱜᱱᱟ ᱢᱤᱫᱴᱟᱝ ᱧᱮᱞ ᱪᱤᱭᱟᱹ ᱠᱟᱛᱮ ᱚᱱᱠᱟᱱᱟᱜ ᱚᱰᱟᱨ ᱦᱩᱭᱩᱜᱼᱟ ᱟᱫᱚ ᱱᱚᱣᱟ ᱫᱚ ᱢᱤᱫᱴᱟᱝ ᱢᱮᱱᱞᱮᱠᱷᱟᱱ ᱵᱩᱜᱤ ᱡᱤᱱᱤᱥ ᱫᱚ ᱪᱮᱫ ᱠᱟᱱᱟ ᱢᱤᱫᱴᱟᱝ ᱢᱟᱲᱟᱝ ᱨᱮ ᱠᱟᱹᱣᱰᱤ ᱮᱢ ᱨᱮᱭᱟᱜ ᱦᱚᱸ ᱢᱤᱫᱴᱟᱝ ᱵᱮᱵᱚᱥᱛᱷᱟ ᱢᱮᱱᱟᱜᱼᱟ ᱟᱨ ᱚᱰᱟᱨ ᱥᱟᱞᱟᱜ ᱛᱮᱦᱚᱸ ᱠᱟᱹᱣᱰᱤ ᱮᱢ ᱨᱮᱭᱟᱜ ᱵᱮᱵᱚᱥᱛᱷᱟ ᱛᱟᱦᱮᱱᱟ ᱛᱟᱦᱚᱞᱮ ᱮᱲᱮ ᱠᱷᱚᱱᱟᱜ ᱵᱟᱧᱪᱟᱜ ᱞᱟᱹᱜᱤᱫ ᱱᱚᱣᱟ ᱩᱯᱟᱹᱭ ᱦᱟᱛᱟᱣ ᱵᱷᱟᱜᱮᱭᱟ ᱢᱤᱫᱴᱟᱝ ᱡᱟᱦᱟᱢ ᱚᱰᱟᱨ ᱠᱮᱫᱟ ᱚᱱᱟ ᱫᱚ ᱚᱰᱟᱨ ᱚᱱ ᱰᱮᱞᱤᱵᱷᱟᱨᱤ ᱚᱱᱟ ᱦᱚᱸ ᱢᱮᱱᱟᱜᱼᱟ ᱥᱤᱥᱴᱮᱢ ᱚᱱᱟ ᱟᱢ ᱪᱩᱡᱽ ᱢᱮ ᱛᱟᱦᱚᱞᱮ ᱪᱮᱫ ᱞᱮᱠᱟ ᱚᱲᱟᱜ ᱛᱮ ᱡᱟᱦᱟᱱ ᱡᱤᱱᱤᱥ ᱦᱮᱡ ᱟᱫ ᱢᱮᱭᱟ ᱩᱱᱤ ᱡᱟᱦᱟᱭ ᱟᱹᱜᱩ ᱦᱚᱴᱚ ᱠᱟᱜ ᱫᱚ ᱩᱱᱤ ᱟᱢᱮᱢ ᱚᱰᱟᱨ ᱥᱟᱞᱟᱜ ᱛᱮ ᱚᱰᱟᱨ ᱮᱢ ᱦᱟᱛᱟᱣ ᱠᱮᱫᱟ ᱟᱨ ᱯᱩᱭᱥᱟᱹᱢ ᱮᱢᱟ ᱫᱮᱭᱟ ᱛᱟᱦᱚᱞᱮ ᱱᱚᱣᱟ ᱫᱚ ᱢᱤᱫᱴᱟᱝ ᱮᱲᱮᱜ ᱨᱮᱭᱟᱜ ᱫᱚ ᱵᱚᱛᱚᱨ ᱫᱚ ᱵᱟᱹᱱᱩᱜᱼᱟ ᱮᱨᱯᱚᱨᱮ ᱟᱨ ᱢᱤᱫᱴᱮᱱ ᱫᱚᱥᱨᱟ ᱫᱚ ᱦᱩᱭᱩᱜ ᱠᱟᱱᱟ ᱡᱮ ᱱᱚᱣᱟ ᱢᱤᱫᱴᱮᱱ ᱡᱟᱦᱟᱸ ᱯᱟᱨᱥᱮᱞᱥ ᱯᱮᱠᱮᱴ ᱠᱟᱛᱮ ᱡᱩᱛ ᱫᱚ ᱟᱫᱚ ᱚᱱᱟ ᱯᱮᱠᱮᱴ ᱵᱷᱤᱛᱤᱨ ᱨᱮᱦᱚᱸ ᱟᱹᱰᱤ ᱥᱳᱢᱚᱭ ᱧᱮᱞ ᱟᱠᱟᱱᱟ ᱟᱢ ᱦᱳᱭᱛᱳᱢ ᱢᱤᱫᱴᱟᱝ ᱮᱢ ᱚᱰᱟᱨ ᱟᱠᱟᱫᱟ ᱦᱮᱡ ᱟᱠᱟᱱᱟ ᱮᱴᱟᱜ ᱫᱚᱥᱟᱨ ᱡᱤᱱᱤᱥ ᱟᱫᱚ ᱱᱚᱣᱟ ᱦᱚᱸ ᱢᱤᱫᱴᱟᱝ ᱨᱤᱴᱟᱱ ᱥᱮ ᱯᱷᱮᱨᱚᱛ ᱨᱮᱱᱟᱜ ᱢᱤᱫᱴᱟᱝ ᱨᱩᱭᱟᱹᱲ ᱜᱤᱰᱤ ᱨᱮᱱᱟᱜ ᱢᱤᱫᱴᱟᱝ ᱵᱮᱵᱚᱥᱛᱷᱟ ᱢᱮᱱᱟᱜᱼᱟ ᱟᱫᱚ ᱱᱚᱜᱱᱟ ᱠᱚ ᱚᱱᱟ ᱵᱟᱲᱟᱭ ᱛᱟᱦᱮᱱ ᱠᱷᱟᱱ ᱛᱟᱦᱚᱞᱮ ᱱᱚᱣᱟ ᱦᱚᱸ ᱟᱨᱚ ᱯᱷᱮᱨᱚᱛ ᱥᱤᱥᱴᱮᱢ ᱜᱚᱫ ᱠᱟᱜ ᱠᱷᱟᱱᱮᱢ ᱛᱟᱦᱚᱞᱮ ᱟᱨᱦᱚᱸ ᱟᱢᱟᱜ ᱚᱲᱟᱜ ᱛᱮ ᱦᱮᱡ ᱠᱟᱛᱮ ᱩᱱᱠᱩ ᱜᱮ ᱚᱱᱟ ᱠᱚ ᱤᱫᱤ ᱨᱩᱭᱟᱹᱲᱟ ᱟᱨ ᱡᱟᱦᱟᱸ ᱠᱟᱹᱣᱰᱤ ᱞᱟᱜᱟᱣ ᱞᱮᱱ ᱫᱚ ᱚᱱᱟ ᱟᱢᱟᱜ ᱥᱚᱨᱟ ᱥᱚᱨᱤ ᱵᱮᱝᱠ ᱮᱠᱟᱣᱩᱱᱴ ᱨᱮ ᱢᱟᱱᱮ ᱯᱮ ᱫᱤᱱ ᱯᱩᱱ ᱫᱤᱱ ᱢᱚᱬᱮ ᱫᱤᱱ ᱳᱭᱟᱨᱠᱤᱝ ᱦᱟᱣᱟᱨ ᱢᱟᱫᱽᱫᱷᱚᱢ ᱛᱮᱜᱮ ᱚᱱᱟ ᱵᱚᱞᱚ ᱨᱩᱭᱟᱹᱲᱚᱜᱼᱟ ᱥᱮ ᱧᱟᱢ ᱨᱩᱭᱟᱹᱲᱚᱜᱼᱟ ᱟᱫᱚ ᱱᱚᱣᱟ ᱤᱫᱤ ᱠᱟᱛᱮ ᱢᱮᱱ ᱞᱮᱠᱷᱟᱱ ᱡᱮ ᱵᱟᱹᱲᱤᱡ ᱠᱷᱚᱱᱟᱜ ᱫᱚ ᱠᱟᱹᱡ ᱵᱩᱜᱤ ᱯᱟᱦᱟᱴᱟ ᱥᱮᱫ ᱜᱮ ᱢᱮᱱᱟᱜᱼᱟ ᱟᱫᱚ ᱱᱚᱣᱟ ᱫᱚ ᱚᱱᱮ ᱥᱚᱱᱛᱚᱨ ᱛᱟᱦᱮᱱ ᱦᱩᱭᱩᱜᱼᱟ ᱟᱢ ᱚᱠᱟ ᱞᱮᱠᱟ ᱢᱟᱫᱽᱫᱷᱚᱢᱛᱮ ᱱᱚᱣᱟᱢ ᱦᱟᱛᱟᱣ ᱮᱫᱟ ᱥᱮ ᱵᱮᱵᱷᱟᱨ ᱮᱫᱟ ᱚᱱᱟ ᱫᱚ ᱟᱢ ᱴᱷᱮᱱ ᱜᱮ ᱡᱚᱛᱚ ᱟᱜ ᱨᱮᱜᱮ ᱵᱟᱹᱲᱤᱡ ᱟᱨ ᱵᱩᱜᱤ ᱯᱟᱦᱟᱴᱟ ᱫᱚ ᱛᱟᱦᱮᱱ ᱜᱮᱭᱟ ᱟᱫᱚ ᱱᱤᱡᱮᱢ ᱥᱚᱱᱛᱚᱨ ᱛᱮ ᱱᱚᱣᱟ ᱠᱚ ᱠᱟᱨᱵᱟᱨ ᱦᱩᱭᱩᱜᱼᱟ ᱚᱱᱟ ᱠᱟᱱᱟ ᱠᱟᱛᱷᱟ ᱫᱚ ᱢᱟ ᱮᱱᱠᱷᱟᱱ ᱡᱚᱦᱟᱨ